ᱟᱞᱮ ᱱᱚᱣᱟ ᱴᱚᱴᱷᱟ ᱨᱮᱫᱚ ᱯᱷᱩᱴᱵᱚᱞ ᱠᱟᱱ ᱜᱮᱭᱟ ᱢᱟᱨᱟᱝ ᱜᱟᱛᱮᱫ ᱟᱨ ᱱᱚᱣᱟ ᱯᱷᱩᱴᱵᱚᱞ ᱜᱟᱛᱮᱜ ᱨᱮ ᱡᱟᱦᱟᱸᱭ ᱵᱮᱥᱴ ᱢᱚᱡᱽ ᱮ ᱜᱟᱛᱮ ᱫᱟᱲᱮᱭᱟᱜ ᱟᱭ ᱩᱱᱠᱩ ᱫᱚ ᱵᱮᱥᱴ ᱯᱞᱮᱭᱟᱨ ᱞᱮᱠᱟ ᱛᱮᱠᱚ ᱥᱟᱵ ᱠᱚᱣᱟ ᱥᱮ ᱵᱮᱥᱴ ᱚᱠᱚᱭ ᱜᱳᱞᱠᱤᱯᱟᱨ ᱮ ᱥᱟᱵ ᱫᱟᱲᱮᱭᱟᱜᱼᱟᱭ ᱩᱱᱤ ᱫᱚ ᱵᱮᱥᱴ ᱜᱳᱞᱠᱤᱯᱟᱨ ᱦᱤᱥᱟᱹᱵ ᱛᱮᱠᱚ ᱥᱟᱵ ᱠᱚᱣᱟ ᱥᱮ ᱟᱨᱦᱚᱸ ᱠᱷᱮᱞᱳᱰᱤᱭᱟᱹ ᱠᱚ ᱫᱚᱨᱥᱚᱠ ᱠᱚ ᱛᱤ ᱛᱷᱟᱭᱚ ᱠᱟᱛᱮᱫ ᱠᱚ ᱥᱚᱢᱚᱨᱵᱚᱨᱷᱚᱱᱟ ᱠᱚ ᱡᱟᱱᱟᱣ ᱠᱚᱣᱟ ᱥᱮ ᱜᱟᱛᱮᱜ ᱨᱮᱭᱟᱜ ᱩᱛᱥᱟᱦᱚ ᱚ ᱵᱟᱲᱦᱟᱣ ᱦᱚᱪᱚᱭ ᱛᱟᱠᱚᱣᱟ ᱥᱮ ᱟᱨᱦᱚᱸ ᱟᱭᱢᱟ ᱞᱮᱠᱟᱱᱟᱜ ᱫᱟᱜ ᱠᱚ ᱛᱮᱛᱟᱝ ᱞᱮᱠᱚ ᱠᱷᱟᱱ ᱫᱟᱜ ᱠᱚᱠᱚ ᱮᱢᱟᱣᱟᱠᱚᱣᱟ ᱥᱮ ᱦᱚᱲᱢᱚ ᱛᱮᱭᱟᱜ ᱛᱮ ᱡᱟᱦᱟᱱᱟᱜ ᱠᱚ ᱚᱥᱩᱵᱤᱫᱷᱟ ᱦᱩᱭ ᱞᱮᱱ ᱛᱟᱠᱚ ᱠᱷᱟᱱ ᱥᱮᱫᱤᱠ ᱫᱤᱭᱮ ᱦᱚᱸᱠᱚ ᱧᱮᱞ ᱠᱚᱣᱟ ᱥᱮᱠᱚ ᱜᱚᱲᱚᱣᱟᱠᱚᱣᱟ ᱥᱮ ᱟᱭᱢᱟ ᱨᱚᱠᱚᱢ ᱥᱩᱵᱤᱫᱷᱟ ᱠᱚ ᱮᱢᱟᱣ ᱠᱚᱣᱟ